ᱟᱞᱮ ᱟᱹᱛᱩᱨᱮ ᱢᱤᱫᱴᱟᱱ ᱢᱟᱺᱡᱷᱤ ᱢᱮᱱᱟᱭᱟ ᱩᱱᱤᱜᱮ ᱥᱟᱱᱟᱢ ᱦᱚᱲᱟᱜ ᱡᱚᱛᱚ ᱦᱚᱲᱟᱜ ᱵᱷᱟᱹᱜᱤ ᱵᱷᱟᱹᱞᱟᱹᱭᱮ ᱠᱟᱹᱢᱤᱭᱟ ᱡᱚᱛᱚ ᱦᱚᱲᱟᱜ ᱥᱟᱱᱟᱢ ᱢᱟᱹᱱᱢᱤᱭᱟᱜ ᱫᱩᱠ ᱥᱩᱠᱮ ᱧᱮᱞᱟ ᱢᱟᱺᱡᱷᱤ ᱜᱳᱰᱮᱛ ᱡᱚᱜᱽᱢᱟᱺᱡᱷᱤ ᱥᱟᱱᱟᱢ ᱦᱚᱲᱜᱮ ᱢᱮᱱᱟᱜ ᱠᱚᱣᱟ